ᱪᱮᱫ ᱞᱮᱠᱟ ᱠᱟᱛᱮᱫ ᱥᱟᱱᱛᱟᱞᱤ ᱦᱚᱲ ᱠᱚᱫᱚ ᱟᱵᱚᱣᱟᱜ ᱯᱟᱹᱨᱥᱤ ᱵᱮᱵᱚᱦᱟᱨ ᱡᱳᱜᱟᱡᱳᱜᱽ ᱠᱟᱛᱮᱫ ᱠᱚ ᱦᱤᱡᱩᱜ ᱠᱟᱱᱟ ᱫᱤᱠᱩ ᱯᱩᱥᱤ ᱦᱚᱸ ᱱᱤᱛᱚᱜ ᱟᱹᱰᱤᱜᱟᱱ ᱥᱟᱱᱛᱟᱞᱤ ᱨᱚᱲ ᱠᱚ ᱵᱟᱰᱟᱭ ᱠᱟᱱᱟ ᱟᱨ ᱠᱚ ᱡᱳᱜᱟᱡᱳᱜᱚᱜ ᱠᱟᱱᱟ ᱟᱨ ᱠᱚ ᱥᱮᱞᱮᱫᱚᱜ ᱠᱟᱱᱟ ᱟᱨ ᱡᱟᱦᱟᱸ ᱥᱮᱫ ᱪᱟᱞᱟᱜ ᱦᱤᱡᱩᱜ ᱨᱮᱦᱚᱸ ᱦᱚᱲ ᱨᱚᱲ ᱠᱚ ᱵᱟᱰᱟᱭ ᱠᱟᱱᱟ ᱟᱨ ᱚᱱᱟ ᱜᱮᱞᱮ ᱠᱷᱚᱡᱚᱜ ᱠᱟᱱᱟ ᱡᱮᱢᱚᱱ ᱱᱚᱣᱟ ᱟᱱᱛᱟᱞᱤ ᱱᱚᱣᱟ ᱜᱳᱴᱟ ᱵᱷᱟᱨᱚᱛ ᱫᱤᱥᱚᱢ ᱨᱮ

ᱥᱟᱱᱛᱟᱞᱤ ᱯᱟᱹᱨᱥᱤ ᱡᱮᱢᱚᱱ ᱦᱩᱭᱩᱜ ᱛᱟᱞᱮ ᱚᱱᱟᱞᱮ ᱠᱷᱚᱡᱚᱜ ᱠᱟᱱᱟ ᱟᱹᱰᱤ ᱫᱤᱱ ᱫᱚ ᱛᱟᱦᱮᱸ ᱠᱟᱱᱟ ᱵᱟᱠᱚ ᱨᱚᱲ ᱫᱟᱲᱮᱭᱟᱜ ᱠᱟᱱ ᱛᱟᱦᱮᱱᱟ ᱢᱚᱦᱟᱥᱚᱭ ᱦᱚᱲ ᱦᱚᱸ ᱥᱮ ᱴᱤᱪᱟᱨ ᱦᱚᱲ ᱦᱚᱸ ᱥᱮ ᱛᱤᱱᱟᱹᱜ ᱫᱚ ᱥᱚᱨᱠᱟᱨᱤ ᱱᱚᱠᱨᱤ ᱠᱚ ᱧᱟᱢᱮᱫ ᱠᱟᱱ ᱩᱱᱠᱩ ᱦᱚᱸ ᱦᱚᱲ ᱛᱟᱦᱮᱱ ᱦᱚᱲ ᱛᱟᱦᱮᱸ ᱠᱟᱛᱮᱫ ᱦᱚᱸ ᱫᱤᱠᱩ ᱛᱮᱠᱚ ᱨᱚᱲᱮᱫ ᱠᱟᱱ ᱛᱟᱦᱮᱱᱟ ᱦᱚᱲ ᱦᱚᱲᱛᱮ ᱦᱚᱲ ᱵᱷᱟᱥᱟᱛᱮ ᱵᱟᱠᱚ ᱨᱚᱲᱮᱫ ᱠᱟᱱ ᱛᱟᱦᱮᱱᱟ ᱪᱮᱫᱟᱜ ᱡᱮ ᱟᱹᱰᱤ ᱞᱟᱡᱟᱣ ᱵᱚᱛᱚᱨ ᱠᱚ ᱟᱹᱭᱠᱟᱹᱣᱮᱫ ᱠᱟᱱ ᱛᱟᱦᱮᱱᱟ ᱚᱱᱟ ᱥᱟᱱᱛᱟᱞᱤ ᱟᱲᱟᱝ ᱵᱟᱝ ᱛᱟᱦᱮᱸ ᱠᱟᱱᱛᱮ ᱞᱟᱡᱟᱣ ᱵᱚᱛᱚᱨ ᱠᱚ ᱟᱹᱭᱠᱟᱹᱣᱮᱫ ᱠᱟᱱ ᱛᱟᱦᱮᱱᱟ ᱟᱫᱚ ᱱᱤᱛᱚᱜ ᱫᱚ ᱡᱮᱢᱚᱱ ᱥᱟᱱᱟᱢ ᱠᱚᱜᱮ ᱦᱚᱲ ᱠᱟᱱ ᱫᱤᱠᱩ ᱠᱟᱱ ᱥᱟᱱᱟᱢ ᱠᱚᱜᱮ ᱡᱮᱢᱚᱱ ᱜᱳᱴᱟ ᱦᱚᱲ ᱛᱮᱵᱚᱱ ᱨᱚᱲ ᱫᱟᱲᱮᱭᱟᱜ ᱫᱤᱠᱩ ᱯᱩᱥᱤ ᱴᱷᱮᱡ ᱡᱮᱢᱚᱱ ᱵᱚᱱ ᱦᱚᱲ ᱛᱮᱵᱚᱱ ᱨᱚᱲ ᱫᱟᱲᱮᱭᱟᱜᱼᱟ ᱟᱨ ᱛᱟᱦᱮᱱ ᱛᱟᱵᱚᱱ ᱢᱟ ᱟᱨᱵᱚᱱ ᱪᱟᱞᱟᱜ ᱢᱟ